ᱤᱧ ᱫᱚ ᱩᱱᱠᱩ ᱵᱟᱹᱭᱦᱟᱹᱲ ᱨᱮᱱ ᱥᱮ ᱯᱩᱠᱷᱨᱤ ᱨᱮᱱ ᱪᱚᱸᱰᱜᱚᱡ ᱜᱟᱬᱟᱹᱭ ᱢᱟᱜᱽᱨᱤ ᱥᱳᱞ ᱠᱳᱭ ᱯᱩᱴᱤ ᱰᱟᱹᱬᱠᱟᱹ ᱱᱩᱠᱩ ᱠᱚ ᱦᱟᱠᱩ ᱜᱮ ᱡᱚᱢᱤᱧ ᱠᱩᱥᱤᱣᱟᱜᱼᱟ ᱦᱚᱲ ᱠᱚᱫᱚ ᱥᱟᱫᱷᱟᱨᱚᱱᱛᱚ ᱠᱤᱨᱤᱧ ᱦᱟᱠᱩ ᱥᱮ ᱟᱹᱥᱩᱞ ᱦᱟᱹᱠᱩ ᱡᱚᱢ ᱠᱚ ᱠᱩᱥᱤᱭᱟᱜᱼᱟ ᱪᱮᱫᱟᱜ ᱥᱮ ᱱᱩᱠᱩ ᱯᱩᱴᱤ ᱰᱟᱹᱬᱠᱟᱹ ᱦᱟᱠᱩ ᱠᱚᱫᱚ ᱡᱟᱹᱯᱩᱫ ᱫᱤᱱ ᱜᱮ ᱡᱟᱹᱥᱛᱤ ᱠᱚ ᱧᱟᱢᱚᱜᱼᱟ ᱵᱟᱨᱚ ᱢᱟᱥ ᱫᱚ ᱵᱟᱝ ᱠᱚ ᱧᱟᱢᱚᱜᱼᱟ ᱚᱱᱟᱛᱮ ᱦᱚᱲ ᱠᱚᱫᱚ ᱟᱹᱥᱩᱞ ᱦᱟᱠᱩ ᱜᱮ ᱡᱟᱹᱥᱛᱤ ᱠᱚ ᱡᱚᱢ ᱠᱚᱣᱟ ᱟᱨ ᱥᱟᱹᱢᱩᱫ ᱟᱲᱮ ᱨᱮᱱ ᱦᱚᱲ ᱠᱚᱫᱚ ᱥᱟᱹᱢᱩᱫ ᱨᱮᱱ ᱦᱟᱹᱠᱩ ᱠᱚᱜᱮ ᱡᱟᱹᱥᱛᱤ ᱠᱚ ᱡᱚᱢ ᱠᱚᱣᱟ